ᱯᱚᱱᱮᱨᱳᱭ ᱟᱜᱚᱥᱴ ᱫᱩ ᱡᱟᱦᱟᱨ ᱠᱩᱲᱤ ᱪᱷᱟᱵᱽᱵᱤᱥᱮ ᱡᱟᱱᱩᱭᱟᱨᱤ ᱫᱩ ᱦᱟᱡᱟᱨ ᱮᱠᱩᱥ ᱮᱠᱩᱥᱮ ᱯᱷᱮᱵᱨᱩᱣᱟᱨᱤ ᱫᱩ ᱦᱟᱡᱟᱨ ᱪᱚᱵᱽᱵᱤᱥ ᱥᱟᱛᱟᱥᱮ ᱰᱤᱥᱮᱢᱵᱚᱨ ᱫᱩ ᱦᱟᱡᱟᱨ ᱟᱴᱷᱮᱨᱳ ᱫᱩᱭᱮᱭ ᱢᱮᱹ ᱫᱩ ᱦᱟᱡᱟᱨ ᱯᱚᱱᱮᱨᱳ